ᱢᱟᱞᱫᱟ ᱦᱚᱱᱚᱛ ᱨᱮᱫᱚ ᱟᱹᱰᱤᱜᱟᱱ ᱦᱚᱲᱟᱜ ᱟᱭᱢᱟ ᱨᱚᱠᱚᱢ ᱵᱮᱵᱽᱥᱟ ᱵᱟᱹᱱᱤᱡᱡᱚ ᱠᱟᱛᱮᱫ ᱥᱮ ᱟᱹᱰᱤ ᱨᱚᱠᱚᱢ ᱠᱟᱹᱢᱤ ᱨᱳᱡᱽᱜᱟᱨ ᱠᱟᱛᱮᱫ ᱠᱚ ᱟᱹᱥᱩᱞᱚᱜ ᱠᱟᱱᱟ ᱡᱟᱦᱟᱸ ᱢᱮᱱ ᱞᱮᱠᱷᱟᱱ ᱫᱚ ᱚᱠᱚᱭ ᱠᱚᱫᱚ ᱵᱮᱵᱽᱥᱟ ᱚᱠᱚᱭ ᱠᱚᱫᱚ ᱪᱟᱥᱼᱵᱟᱥ ᱚᱠᱚᱭ ᱠᱚᱫᱚ ᱦᱚᱲᱴᱷᱮᱱ ᱠᱟᱹᱢᱤ ᱠᱷᱟᱴᱟᱣ ᱠᱟᱛᱮᱫ ᱠᱚ ᱟᱹᱥᱩᱞᱚᱜ ᱠᱟᱱᱟ ᱡᱮᱢᱚᱱ ᱡᱟᱦᱟᱸᱭ ᱠᱚᱫᱚ ᱵᱚᱞᱛᱮ ᱜᱮᱞᱮ ᱥᱮ ᱥᱟᱠ ᱥᱚᱵᱽᱡᱤ ᱟᱠᱷᱨᱤᱧ ᱥᱮ ᱥᱟᱠᱼᱥᱚᱵᱽᱡᱤ ᱪᱟᱥ ᱠᱟᱛᱮᱫ ᱟᱹᱰᱤᱜᱟᱱ ᱟᱠᱚᱣᱟᱜ ᱡᱤᱭᱚᱱ ᱠᱚ ᱠᱷᱟᱸᱰᱟᱣᱮᱫ ᱛᱟᱠᱚᱣᱟ ᱟᱨ ᱟᱹᱰᱤᱜᱟᱱ ᱦᱚᱲᱫᱚ ᱡᱟᱦᱟᱸ ᱫᱚ ᱦᱩᱭᱩᱜᱚᱜ ᱠᱟᱱᱟ ᱵᱮᱵᱽᱥᱟᱭᱤ ᱩᱱᱠᱩ ᱫᱚ ᱟᱹᱰᱤᱜᱟᱱ ᱟᱠᱚᱣᱟᱜ ᱵᱮᱵᱽᱥᱟ ᱠᱟᱛᱮᱫ ᱥᱮ ᱟᱹᱰᱤ ᱨᱚᱠᱚᱢ ᱠᱟᱢ ᱫᱷᱟᱱᱫᱟ ᱢᱟᱱᱮ ᱵᱮᱵᱽᱥᱟ ᱟᱨᱠᱤ ᱵᱮᱵᱽᱥᱟ ᱠᱟᱛᱮᱫ ᱟᱠᱚᱣᱟᱜ ᱡᱤᱵᱚᱱ ᱠᱚ ᱠᱷᱟᱸᱰᱟᱣᱮᱫ ᱛᱟᱠᱚᱣᱟ ᱟᱞᱟᱫᱟ ᱢᱚᱫᱽᱫᱷᱮ ᱦᱩᱭᱩᱜᱚᱜ ᱠᱟᱱᱟ ᱪᱟᱥᱼᱵᱟᱥ ᱠᱟᱛᱮᱫ ᱡᱮᱢᱚᱱ ᱟᱹᱰᱤᱜᱟᱱ ᱦᱩᱲᱩ ᱪᱟᱣᱞᱮ ᱦᱮᱸ ᱦᱩᱲᱩ ᱪᱟᱣᱞᱮ ᱯᱟᱴ ᱟᱹᱞᱩ ᱟᱭᱢᱟᱜᱟᱱ ᱪᱟᱥ ᱠᱟᱛᱮᱫ ᱥᱮ ᱪᱟᱥ ᱯᱷᱚᱥᱚᱞ ᱟᱹᱠᱷᱨᱤᱧ ᱠᱟᱛᱮᱫ ᱟᱠᱳᱣᱟᱜ ᱡᱤᱭᱚᱱ ᱠᱚ ᱠᱷᱟᱸᱰᱟᱣᱮᱫ ᱛᱟᱠᱳᱣᱟ ᱛᱳ ᱥᱮᱨᱚᱠᱚᱢ ᱟᱞᱮ ᱦᱚᱱᱚᱛ ᱨᱮᱫᱚ ᱟᱹᱰᱤᱜᱟᱱ ᱜᱮ ᱦᱚᱲ ᱢᱮᱱᱟᱜ ᱠᱚᱣᱟ ᱡᱟᱦᱟᱸᱭ ᱫᱚ ᱵᱮᱵᱽᱥᱟ ᱥᱮ ᱪᱟᱥᱼᱵᱟᱥ ᱠᱟᱛᱮᱫ ᱟᱭᱢᱟ ᱨᱚᱠᱚᱢ ᱨᱳᱡᱽᱜᱟᱨ ᱠᱟᱛᱮᱫ ᱠᱟᱹᱢᱤ ᱠᱟᱛᱮᱫ ᱠᱚ ᱟᱠᱚᱣᱟᱜ ᱡᱤᱵᱚᱱ ᱠᱚ ᱯᱟᱨᱚᱢᱮᱫ ᱛᱟᱠᱳᱣᱟ